ᱦᱟᱹᱠᱩ ᱥᱟᱵ ᱡᱤᱵᱤᱠᱟ ᱞᱮᱠᱟᱛᱮ ᱫᱚ ᱥᱚᱨᱠᱟᱨ ᱯᱟᱦᱴᱟ ᱥᱮᱫ ᱠᱷᱚᱱ ᱧᱟᱢᱚᱜ ᱠᱟᱱ ᱡᱟᱦᱟᱸ ᱫᱚ ᱠᱚᱯᱟᱨᱮᱴᱤᱵᱷ ᱥᱚᱥᱟᱭᱴᱤ ᱞᱤᱢᱤᱴᱮᱰ ᱢᱤᱫᱴᱟᱝ ᱥᱚᱝᱥᱛᱷᱟ ᱠᱟᱱᱟ ᱱᱚᱣᱟ ᱥᱚᱝᱥᱛᱷᱟ ᱨᱮ ᱱᱚᱝᱠᱟᱱᱟᱜ ᱜᱮ ᱥᱤᱥᱴᱮᱢ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱥᱚᱨᱠᱟᱨ ᱦᱟᱹᱠᱩᱭ ᱮᱢᱚᱜᱼᱟ ᱩᱱᱠᱩ ᱱᱤᱡᱟᱹᱨᱟᱜ ᱵᱟᱱᱫᱷ ᱨᱮ ᱟᱲᱟᱜ ᱠᱟᱛᱮᱜ ᱩᱱᱠᱩ ᱦᱟᱹᱠᱩ ᱦᱟᱨᱟ ᱵᱩᱨᱩ ᱠᱟᱛᱮᱜ ᱩᱱᱠᱩ ᱟᱹᱠᱷᱨᱤᱧ ᱱᱚᱝᱠᱟ ᱜᱮ ᱥᱚᱨᱠᱟᱨ ᱯᱟᱦᱴᱟ ᱥᱮᱫ ᱠᱷᱚᱱ ᱠᱤᱪᱷᱩ ᱧᱟᱢᱚᱜ ᱠᱟᱱᱟ ᱥᱟᱦᱟᱡᱚ ᱠᱚ ᱫᱚ